ᱤᱧ ᱠᱩᱥᱤᱭᱟᱜ ᱠᱤᱪᱷᱩ ᱧᱮᱧᱮᱞ ᱴᱷᱟᱶ ᱠᱚᱫᱚ ᱦᱳᱭᱳᱜ ᱠᱟᱱᱟ ᱵᱩᱨᱩ ᱵᱚᱸᱜᱟ ᱯᱟᱴᱟᱵᱤᱱᱫᱟᱹ ᱠᱷᱚᱲᱤ ᱰᱩᱝᱨᱤ ᱱᱚᱝᱠᱟᱱ ᱟᱭᱢᱟ ᱞᱮᱠᱟᱱ ᱴᱷᱟᱶ ᱠᱚᱜᱮ ᱪᱮᱫᱟᱜ ᱥᱮ ᱚᱱᱟ ᱠᱚᱫᱚ ᱢᱤᱫᱴᱟᱝ ᱤᱱᱴᱟᱨᱱᱮᱥᱱᱮᱞ ᱯᱟᱛᱟ ᱥᱮ ᱯᱚᱨᱚᱵᱽ ᱠᱚ ᱦᱩᱭᱩᱜ ᱼᱟ ᱪᱮᱫᱟᱜ ᱥᱮ ᱵᱟᱝᱢᱟ ᱟᱵᱚ ᱥᱟᱱᱛᱟᱲ ᱵᱚᱭᱦᱟ ᱠᱚ ᱫᱮᱥ ᱫᱤᱥᱚᱢ ᱨᱮᱱ ᱡᱟᱦᱟᱸ ᱫᱚ ᱵᱤᱦᱟᱨ ᱵᱮᱝᱜᱚᱞ ᱟᱥᱟᱢ ᱳᱰᱤᱥᱟ ᱜᱳᱴᱟ ᱪᱟᱨᱯᱟᱥ ᱨᱮᱱ ᱵᱚᱭᱦᱟ ᱢᱤᱥᱤ ᱠᱚ ᱱᱚᱰᱮ ᱵᱚᱱ ᱦᱮᱡ ᱧᱟᱯᱟᱢᱚᱜᱼᱟ ᱟᱨ ᱧᱟᱯᱟᱢ ᱠᱟᱛᱮᱜ ᱩᱱᱠᱩ ᱥᱟᱞᱟᱜ ᱚᱱᱩᱫᱳᱱ ᱵᱤᱱᱳᱫᱚᱱ ᱥᱮ ᱨᱚᱲᱼᱨᱚᱯᱚᱲ ᱟᱹᱰᱤ ᱨᱟᱹᱥᱠᱟᱹ ᱥᱟᱞᱟᱜ ᱵᱚᱱ ᱨᱚᱲ ᱞᱟᱸᱫᱟᱭᱟ ᱪᱮᱫᱟᱜ ᱥᱮ ᱩᱱᱠᱩ ᱦᱚᱸ ᱟᱵᱚ ᱨᱮᱱ ᱢᱟᱭᱟᱝ ᱦᱟᱹᱴᱤᱧ ᱵᱚᱭᱦᱟ ᱠᱟᱱ ᱜᱮᱭᱟ ᱠᱚ ᱟᱨ ᱚᱱᱟ ᱵᱮᱜᱚᱨ ᱩᱱᱠᱩ ᱠᱚᱣᱟᱜ ᱥᱮ ᱦᱚᱨᱚᱜ ᱵᱟᱫᱮᱸ ᱟᱭᱢᱟ ᱞᱮᱠᱟ ᱡᱩᱫᱟᱹ ᱡᱩᱫᱟᱹ ᱜᱮᱛᱟ ᱠᱚᱣᱟ ᱚᱱᱟ ᱠᱚᱵᱚᱱ ᱧᱮᱞᱟ ᱡᱮ ᱩᱱᱠᱩᱣᱟᱜ ᱦᱚᱨᱚᱜ ᱵᱟᱫᱮᱸ ᱫᱚ ᱟᱵᱚ ᱠᱷᱚᱱᱟᱜ ᱫᱚ ᱟᱞᱟᱫᱟ ᱜᱮᱭᱟ ᱟᱨ ᱩᱱᱠᱩ ᱦᱚᱸ ᱠᱚ ᱧᱮᱞ ᱫᱟᱲᱮᱭᱟᱜᱼᱟ ᱡᱮ ᱱᱚᱛᱮᱱ ᱠᱚ ᱡᱟᱦᱟᱸ ᱫᱚ ᱵᱮᱝᱜᱚᱞ ᱨᱮᱱ ᱩᱱᱠᱩ ᱦᱚᱸ ᱦᱚᱨᱚᱜ ᱵᱟᱫᱮᱸ ᱠᱚ ᱡᱩᱫᱟᱹ ᱡᱩᱫᱟᱹ ᱜᱮᱛᱟ ᱠᱚᱣᱟ ᱱᱚᱣᱟ ᱠᱚᱵᱚᱱ ᱧᱮᱞ ᱧᱮᱯᱮᱞ ᱫᱟᱨᱟᱭ ᱛᱮᱵᱚᱱ ᱵᱩᱡᱷᱟᱹᱣ ᱫᱟᱲᱮᱭᱟᱜᱼᱟ ᱟᱨ ᱱᱚᱣᱟᱜᱮ ᱧᱮᱞᱚᱜᱚᱜᱼᱟ ᱡᱮ ᱱᱚᱣᱟ ᱯᱟᱛᱟ ᱯᱚᱨᱚᱵᱽ ᱠᱚᱨᱮ ᱵᱷᱟᱜᱮ ᱫᱤᱠ ᱦᱚᱸ ᱢᱮᱱᱟᱜᱼᱟ ᱚᱱᱠᱟᱜᱮ ᱵᱟᱹᱲᱤᱡ ᱫᱤᱠ ᱦᱚᱸ ᱢᱮᱱᱟᱜ ᱜᱮᱭᱟ ᱪᱮᱫᱟᱜ ᱥᱮ ᱚᱱᱟ ᱵᱟᱹᱲᱤᱡ ᱫᱤᱠ ᱢᱮᱱᱟᱜ ᱨᱮᱦᱚᱸ ᱚᱱᱟ ᱠᱚᱫᱚ ᱵᱚᱱ ᱴᱷᱮᱞᱟᱣ ᱥᱟᱦᱟ ᱠᱟᱛᱮᱜ ᱵᱷᱟᱜᱮ ᱫᱤᱠ ᱠᱚᱵᱚᱱ ᱦᱟᱛᱟᱣᱟ ᱟᱨ ᱚᱱᱟ ᱠᱚᱜᱮ ᱢᱚᱱᱮ ᱨᱮᱵᱚᱱ ᱠᱷᱚᱫᱟ ᱫᱚᱦᱚᱭᱟ ᱚᱱᱟᱛᱮ ᱤᱧ ᱚᱱᱟ ᱯᱟᱛᱟ ᱥᱮ ᱵᱩᱨᱩ ᱵᱚᱸᱜᱟ ᱯᱟᱴᱟᱵᱤᱱᱫᱟᱹ ᱚᱱᱟ ᱯᱚᱨᱚᱵᱽ ᱠᱚᱫᱚᱧ ᱪᱟᱞᱟᱜ ᱤᱧ ᱠᱩᱥᱤᱭᱟᱜ ᱜᱮᱭᱟ